ᱡᱚᱛᱱᱚᱭᱟᱹᱧ ᱟᱹᱰᱤ ᱟᱴ ᱡᱮᱦᱮᱛᱩ ᱰᱩᱞᱩᱝ ᱜᱟᱹᱰᱤ ᱜᱤ ᱰᱷᱮᱨᱮᱧ ᱪᱟᱞᱟᱣᱟ ᱡᱚᱛᱱᱚᱭᱟᱹᱧ ᱟᱹᱰᱤ ᱟᱴ ᱡᱮᱦᱮᱛᱩ ᱰᱩᱞᱩᱝ ᱜᱟᱹᱰᱤ ᱜᱤ ᱰᱷᱮᱨᱮᱧ ᱪᱟᱞᱟᱣᱟ ᱪᱮᱫᱟᱜ ᱥᱮ ᱰᱩᱞᱩᱝ ᱜᱟᱹᱰᱤ ᱡᱚᱛᱱᱚ ᱨᱮᱱᱟᱜ ᱵᱮᱯᱟᱨ ᱫᱚ ᱟᱹᱰᱤ ᱡᱟᱹᱥᱛᱤ ᱫᱚ ᱵᱟᱹᱱᱩᱜ ᱟᱠᱟᱫᱟ ᱪᱮᱫᱟᱜ ᱥᱮ ᱟᱭᱢᱟᱫᱤᱱ ᱪᱟᱞᱟᱣ ᱪᱟᱞᱟᱣ ᱛᱟᱭᱚᱢ ᱞᱚᱥᱚᱫᱠᱩ ᱫᱷᱩᱲᱤ ᱠᱩ ᱞᱟᱜᱟᱣ ᱞᱮᱱᱠᱷᱟᱡ ᱚᱱᱟᱠᱩ ᱫᱟᱜᱛᱮ ᱟᱹᱵᱩᱜ ᱥᱟᱯᱟ ᱠᱟᱛᱮᱫ ᱜᱮᱸᱫᱨᱮᱡ ᱛᱮ ᱡᱚᱫ ᱥᱟᱯᱟ ᱠᱟᱛᱮᱫ ᱛᱟᱨᱯᱚᱨᱮ ᱥᱩᱱᱩᱢ ᱞᱟᱜᱟᱣ ᱞᱮᱠᱷᱟᱡ ᱜᱤ ᱠᱷᱟᱱᱜᱤ ᱤᱱᱟᱹᱛᱮᱜᱤ ᱟᱫᱚ ᱚᱱᱟᱛᱟᱭᱚᱢ ᱡᱟᱦᱟᱸ ᱡᱟᱦᱟᱴᱷᱮᱱ ᱵᱟᱹᱲᱤᱡᱚᱜᱟ ᱚᱸᱰᱮ ᱚᱸᱰᱮᱜᱤ ᱵᱟᱜᱟᱣ ᱞᱮᱠᱷᱟᱡᱜᱤ ᱚᱱᱠᱟ ᱠᱟᱛᱮᱫ ᱜᱤ ᱰᱩᱞᱩᱝ ᱜᱟᱹᱰᱤ ᱫᱚᱧ ᱡᱚᱛᱚᱱ ᱵᱟᱲᱟᱭᱟ ᱟᱨ ᱟᱹᱰᱤ ᱡᱷᱟᱹᱞ ᱪᱟᱞᱟᱣ ᱞᱮᱱᱠᱷᱟᱱ ᱞᱟᱸᱜᱟ ᱵᱩᱡᱷᱟᱹᱜ ᱜᱮᱭᱟ ᱰᱩᱞᱩᱝ ᱜᱟᱹᱰᱤ ᱛᱮ ᱟᱫᱚ ᱡᱚᱠᱷᱚᱱ ᱞᱟᱸᱜᱟ ᱵᱩᱡᱷᱟᱹᱜ ᱟ ᱩᱱ ᱫᱚ ᱰᱟᱦᱟᱨ ᱠᱷᱚᱱ ᱠᱟᱹᱴᱤᱡ ᱵᱟᱹᱲᱛᱤ ᱧᱚᱜ ᱥᱟᱭᱤᱴ ᱨᱮ ᱛᱤᱸᱜᱩ ᱠᱟᱛᱮᱜ ᱜᱤ ᱟᱫᱚ ᱥᱚᱱᱛᱚᱨ ᱛᱟᱦᱮᱸᱱ ᱦᱩᱭᱩᱜ ᱟ ᱡᱟᱛᱮ ᱞᱟᱸᱜᱟ ᱞᱮᱱᱠᱷᱟᱡ ᱛᱚᱠᱷᱚᱱ ᱵᱮᱞᱮᱱᱥ ᱨᱮᱱᱟᱜ ᱜᱷᱟᱹᱲᱛᱤ ᱦᱚᱸ ᱦᱩᱭᱫᱟᱲᱤᱭᱟᱜ ᱟ ᱚᱱᱟᱛᱮ ᱠᱟᱹᱪ ᱥᱟᱭᱤᱴ ᱧᱚᱜ ᱨᱮᱜᱤ ᱛᱚᱠᱷᱚᱱ ᱫᱚ ᱛᱟᱦᱮᱸᱱ ᱦᱩᱭᱩᱜ ᱟ